ᱯᱚᱱᱮᱨᱚᱭ ᱟᱜᱚᱥᱴ ᱩᱱᱱᱤᱥᱥᱚ ᱥᱟᱛᱪᱚᱞᱞᱤᱥ ᱯᱟᱸᱪᱚᱭ ᱡᱩᱱ ᱫᱩ ᱦᱟᱡᱟᱨ ᱛᱮᱭᱤᱥ ᱯᱚᱱᱨᱚᱭ ᱢᱟᱨᱪ ᱩᱱᱱᱤᱥᱥᱚ ᱛᱤᱨᱟᱱᱚᱵᱥᱵᱚᱭ ᱵᱮᱭᱤᱥᱮ ᱮᱯᱨᱤᱞ ᱫᱩ ᱦᱟᱡᱟᱨ ᱠᱩᱲᱤ ᱵᱟᱭᱤᱥᱮ ᱯᱷᱮᱵᱽᱨᱟᱨᱤ ᱫᱩ ᱦᱟᱡᱟᱨ ᱛᱮᱭᱤᱥ ᱵᱟᱭᱤᱥᱮ ᱢᱟᱨᱪ ᱫᱩ ᱦᱟᱡᱟᱨ ᱮᱠᱩᱥ